ᱛᱮᱦᱮᱧ ᱞᱮᱠᱟᱱ ᱫᱤᱱ ᱨᱮ ᱟᱭᱢᱟ ᱞᱮᱠᱟᱛᱮ ᱯᱷᱳᱱ ᱵᱮᱣᱦᱟᱨ ᱠᱟᱛᱮ ᱜᱷᱟᱸᱨᱚᱡᱽ ᱨᱮ ᱜᱚᱲᱚᱭ ᱮᱢ ᱫᱟᱲᱮᱭᱟᱜᱼᱟ ᱡᱮᱢᱚᱱ ᱤᱭᱩᱴᱩᱵ ᱪᱟᱞᱟᱣ ᱠᱟᱛᱮ ᱟᱢ ᱚᱱᱟ ᱠᱷᱚᱱᱮᱢ ᱤᱱᱠᱟᱢ ᱵᱷᱟᱹᱜᱤ ᱢᱮᱦᱱᱚᱛ ᱠᱟᱛᱮ ᱤᱱᱠᱟᱢ ᱵᱮᱱᱟᱣ ᱫᱟᱲᱤᱭᱟᱜᱼᱟ